ᱟᱞᱮ ᱟᱹᱛᱩ ᱴᱚᱞᱟ ᱨᱮᱱᱟᱜ ᱥᱮᱨᱣᱟ ᱮᱱᱮᱡ ᱨᱮᱱᱟᱜ ᱫᱷᱚᱨᱚᱢ ᱨᱟᱠᱷᱟ ᱫᱚᱦᱚ ᱩᱱᱟᱹᱜ ᱞᱟᱹᱠᱛᱤᱭᱟᱱᱟ ᱡᱟᱦᱟᱸ ᱛᱤᱱᱟᱹᱜ ᱪᱮ ᱦᱟᱯᱲᱟᱢ ᱠᱚ ᱥᱮᱫᱟᱭ ᱦᱟᱯᱲᱟᱢ ᱠᱚ ᱡᱟᱦᱟᱸ ᱛᱤᱱᱟᱹᱜ ᱠᱚ ᱟᱹᱨᱤᱪᱟᱹᱞᱤ ᱠᱚ ᱛᱚᱞᱟᱠᱟᱫ ᱠᱤᱵᱟᱝ ᱱᱤᱛᱤ ᱱᱤᱭᱚᱢ ᱠᱚ ᱵᱮᱱᱟᱣ ᱟᱠᱟᱫ ᱚᱱᱟ ᱤᱫᱤᱛᱮ ᱟᱞᱮ ᱦᱚᱸᱞᱮ ᱛᱟᱲᱟᱢ ᱟᱠᱟᱫ ᱟᱨ ᱚᱱᱟ ᱤᱫᱤᱛᱮ ᱟᱞᱮ ᱦᱚᱸᱞᱮ ᱪᱮᱫ ᱟᱠᱟᱫ ᱦᱤᱡᱩᱜ ᱠᱟᱱ ᱫᱤᱱᱨᱮ ᱟᱞᱮᱨᱮᱱ ᱜᱤᱫᱽᱨᱟᱹ ᱠᱚᱦᱚᱸ ᱞᱮ ᱞᱟᱹᱭ ᱫᱚᱦᱚᱣᱟᱠᱚᱣᱟ ᱡᱮᱢᱚᱱ ᱛᱮ ᱟᱞᱮ ᱞᱮ ᱟᱥᱟᱭᱟ ᱟᱞᱮᱨᱮᱱ ᱦᱟᱯᱲᱟᱢ ᱠᱚᱣᱟᱜ ᱡᱟᱦᱟᱸ ᱛᱤᱱᱟᱹᱜ ᱜᱮ ᱫᱷᱚᱨᱚᱢ ᱠᱚᱨᱚᱢ ᱠᱚ ᱵᱮᱱᱟᱣᱟᱠᱟᱫ ᱵᱟᱝ ᱞᱟᱹᱭ ᱞᱟᱠᱪᱟᱨ ᱠᱚ ᱵᱟᱠᱷᱮᱬ ᱟᱠᱟᱫ ᱚᱱᱟᱠᱚ ᱜᱤᱫᱽᱨᱟᱹ ᱠᱚ ᱡᱮᱢᱚᱱ ᱠᱚ ᱪᱮᱫ ᱠᱚᱜ ᱢᱟ ᱵᱟᱲᱮ